ᱦᱮᱸ ᱟᱢ ᱚᱠᱚᱭᱮᱢ ᱢᱮᱱᱫᱟ ᱚᱻ ᱡᱷᱚᱛᱚ ᱨᱚᱠᱚᱢ ᱢᱳᱵᱟᱭᱤᱞ ᱜᱮ ᱦᱮᱱᱟᱜᱼᱟ ᱚᱯᱳ ᱦᱮᱱᱟᱜᱼᱟ ᱵᱷᱤᱵᱷᱳ ᱦᱮᱱᱟᱜᱼᱟ ᱨᱮᱰᱢᱤ ᱦᱮᱱᱟᱜᱼᱟ ᱮᱢᱼᱟᱭ ᱦᱮᱱᱟᱜᱼᱟ ᱤᱱᱯᱷᱤᱱᱤᱠᱥ ᱦᱮᱱᱟᱜᱼᱟ ᱟᱭ ᱯᱷᱟᱹᱱ ᱦᱚ ᱦᱮᱱᱟᱜᱼᱟ ᱮᱨ ᱯᱚᱨᱮ ᱟᱢ ᱪᱮᱫᱠᱟᱢ ᱦᱟᱛᱟᱣᱭᱟ ᱡᱚᱛᱚ ᱵᱷᱟᱜᱮ ᱵᱷᱟᱜᱮ ᱯᱷᱳᱱ ᱜᱮ ᱦᱮᱱᱟᱜᱼᱟ ᱦᱮ ᱚᱯᱳ ᱯᱷᱟᱹᱱᱮᱢ ᱦᱟᱛᱟᱣ ᱫᱟᱲᱮᱭᱟ ᱵᱷᱟᱜᱮ ᱜᱮᱭᱟ ᱫᱚᱥ ᱦᱟᱡᱟᱨ ᱞᱮᱠᱟ ᱫᱟᱢ ᱨᱮᱱᱟᱜᱼᱮᱢ ᱦᱟᱛᱟᱣ ᱫᱟᱲᱮᱭᱟ ᱠᱮᱢᱮᱨᱟ ᱦᱚᱸ ᱵᱷᱟᱜᱮ ᱜᱮᱭᱟ ᱛᱟᱯᱚᱨᱮ ᱯᱷᱟᱥᱴ ᱪᱟᱞᱟᱜ ᱛᱟᱢᱟ ᱨᱳᱢ ᱠᱚᱦᱚ ᱴᱷᱤᱠ ᱴᱷᱟᱠ ᱜᱮᱭᱟ ᱪᱟᱨ ᱡᱤᱵᱤᱢ ᱧᱟᱢᱟ ᱪᱷᱚᱛᱨᱤᱥ ᱨᱮᱢᱮᱢ ᱧᱟᱢᱟ ᱵᱷᱟᱜᱮ ᱯᱷᱚᱱᱮᱢ ᱦᱟᱛᱟᱣ ᱞᱮᱠᱷᱟᱡ ᱫᱚ ᱛᱷᱚᱲᱟ ᱫᱟᱢᱚᱜ ᱜᱮᱭᱟ

ᱦᱮᱸ ᱛᱟᱦᱚᱞᱮ ᱟᱢᱟᱜ ᱵᱟᱡᱮᱴ ᱞᱮᱠᱟ ᱞᱟᱹᱭᱢᱮ ᱤᱧ ᱚᱝᱠᱟᱱᱟᱜ ᱯᱷᱚᱱ ᱢᱚᱫᱷᱮ ᱜᱮ ᱵᱷᱟᱜᱮ ᱴᱷᱤᱠᱤᱧ ᱩᱫᱩᱜ ᱟᱢᱟ

ᱠᱚᱢ ᱵᱚᱞᱛᱮ ᱱᱟᱥᱮᱱᱟᱜ ᱰᱤᱥᱠᱟᱣᱩᱱᱴᱤᱧ ᱮᱢ ᱫᱟᱲᱮᱣᱟᱢᱟ ᱳᱭ ᱥᱟᱲᱮ ᱱᱚ ᱦᱟᱡᱟᱨ ᱜᱟᱱ

ᱴᱷᱤᱠ ᱜᱮᱭᱟ ᱛᱟᱦᱚᱞᱮ ᱛᱤᱥ ᱠᱚᱛᱮᱢ ᱦᱤᱡᱩᱜ ᱠᱟᱱᱟ

ᱴᱷᱤᱠ ᱜᱮᱭᱟ